ᱥᱚᱨᱠᱟᱨᱤ ᱦᱚᱥᱯᱤᱴᱟᱞ ᱫᱚ ᱥᱮᱱᱚᱜ ᱟᱞᱮ ᱟᱞᱮ ᱨᱮᱸᱜᱮᱡ ᱦᱚᱲ ᱫᱚ ᱚᱸᱰᱮ ᱜᱮ ᱯᱚᱭᱥᱟ ᱠᱚ ᱵᱟᱝ ᱛᱟᱦᱮᱱ ᱛᱟᱢᱟ ᱛᱚ ᱪᱤᱠᱟᱹᱭᱟᱢ ᱦᱚᱥᱯᱤᱴᱟᱞ ᱜᱮᱞᱮ ᱥᱮᱱᱚᱜ ᱛᱟᱦᱮᱱᱟ ᱥᱚᱨᱠᱟᱨᱤ ᱨᱮᱜᱮ ᱛᱚ ᱰᱟᱠᱴᱚᱨ ᱠᱚᱦᱚᱸ ᱤᱱᱟᱹᱜ ᱥᱟᱸᱜᱮ ᱫᱚ ᱵᱟᱠᱚ ᱛᱟᱦᱮᱱ ᱛᱟᱦᱮᱱᱟ ᱛᱟᱦᱮᱱᱟᱠᱚ ᱢᱤᱫᱴᱮᱱ ᱵᱟᱨᱭᱟ ᱛᱚ ᱚᱱᱟ ᱨᱮᱜᱮ ᱥᱩᱭ ᱨᱟᱱ ᱩᱱᱠᱩ ᱜᱮᱠᱚ ᱮᱢᱟ ᱞᱮᱭᱟ ᱥᱩᱭ ᱨᱟᱱ ᱠᱚ ᱟᱨ ᱪᱮᱫ ᱠᱚ ᱢᱮᱱᱟ ᱵᱮᱰ ᱦᱚᱸ ᱤᱱᱟᱹᱜ ᱫᱚ ᱵᱟᱝ ᱛᱟᱦᱮᱱᱟ ᱡᱩᱫᱤ ᱵᱟᱲᱛᱤ ᱜᱮᱢ ᱥᱮᱱ ᱮᱱᱟ ᱡᱩᱫᱤ ᱨᱩ ᱯᱮᱥᱮᱱᱴᱮᱢ ᱥᱮᱱ ᱮᱱᱟ ᱨᱩᱣᱟᱹᱜ ᱦᱚᱲ ᱟᱨ ᱦᱚᱨᱦᱚ ᱦᱚᱲ ᱟᱵᱚ ᱫᱚ ᱦᱚᱨᱦᱚ ᱦᱚᱲ ᱠᱚ ᱥᱮᱱᱚᱜ ᱛᱟᱦᱮᱱᱟ ᱛᱚ ᱛᱚ ᱦᱚᱨᱦᱚ ᱦᱚᱲᱮᱢ ᱥᱮᱱᱚᱜᱼᱟ ᱛᱚ ᱩᱱᱤ ᱫᱚ ᱚᱛ ᱨᱮᱜᱮ ᱛᱟᱦᱮᱱᱟᱭ ᱟᱨ ᱡᱟᱦᱟᱸᱭ ᱨᱩᱣᱟᱹᱜ ᱠᱟᱱᱟ ᱩᱱᱤ ᱫᱚ ᱪᱮᱛᱟᱱ ᱨᱮ ᱤᱭᱟᱹ ᱪᱮᱛᱟᱱ ᱨᱮ ᱪᱮᱭᱟᱨ ᱤᱭᱟᱹ ᱠᱚ ᱪᱮᱫ ᱵᱮᱰ ᱪᱮᱛᱟᱱ ᱨᱮ ᱟᱫᱚ ᱛᱟᱦᱮᱱᱟ ᱛᱚ ᱫᱚᱢᱮ ᱠᱚᱥᱴᱚ ᱜᱮ ᱵᱩᱡᱷᱟᱹᱜᱼᱟ ᱥᱤᱥᱴᱟᱨ ᱠᱚᱦᱚᱸ ᱤᱱᱟᱹᱜ ᱰᱷᱮᱨ ᱫᱚ ᱵᱟᱠᱚ ᱛᱟᱦᱮᱱᱟ ᱛᱷᱚᱲᱟ ᱛᱷᱚᱲᱟ ᱜᱮᱠᱚ ᱛᱟᱦᱮᱱᱟ ᱛᱚ ᱨᱩᱣᱟᱹ ᱦᱟᱹᱥᱩ ᱦᱚᱸ ᱫᱚᱢᱮ ᱠᱚᱥᱴᱚ ᱜᱮ ᱵᱩᱡᱷᱟᱹᱜᱼᱟ ᱛᱚ ᱚᱸᱰᱮ ᱫᱚ ᱥᱮᱱᱚᱜ ᱟᱢ ᱛᱚ ᱵᱮᱥ ᱫᱚᱢ ᱵᱮᱥᱚᱜ ᱜᱮᱭᱟ ᱴᱟᱭᱤᱢ ᱞᱟᱜᱟᱜᱼᱟ ᱥᱚᱨᱠᱟᱨᱤ ᱟᱨ ᱡᱮᱴᱟ ᱟᱵᱚ ᱦᱟᱥᱯᱤᱴᱚᱞ ᱵᱚᱱ ᱢᱮᱛᱟᱜ ᱛᱟᱦᱮᱱᱟ ᱯᱨᱟᱭᱵᱷᱮᱴ ᱚᱸᱰᱮ ᱫᱚᱢ ᱥᱮᱱᱚᱜᱼᱟ ᱛᱚ ᱰᱟᱠᱴᱚᱨ ᱠᱚᱦᱚᱸ ᱴᱟᱭᱤᱢ ᱴᱟᱭᱤᱢ ᱠᱚ ᱛᱟᱦᱮᱱᱟ ᱩᱱᱠᱩ ᱫᱚ ᱡᱟᱞᱫᱤ ᱵᱚᱞᱚᱜ ᱯᱚᱭᱥᱟ ᱠᱟᱦᱤᱛᱮ ᱩᱱᱠᱩ ᱫᱚ ᱡᱟᱞᱫᱤ ᱜᱮᱠᱚ ᱮᱞᱟᱡᱽ ᱢᱮᱭᱟ ᱥᱤᱥᱴᱚᱨ ᱠᱚᱦᱚᱸ ᱠᱚ ᱛᱟᱦᱮᱱᱟ ᱵᱮᱰ ᱦᱚᱸ ᱛᱟᱦᱮᱱᱟ ᱦᱚᱲ ᱜᱤᱛᱤᱡ ᱞᱟᱹᱜᱤᱫ ᱨᱩᱣᱟᱹ ᱟᱨ ᱡᱟᱦᱟᱸᱭ ᱦᱚᱨᱦᱚ ᱣᱟᱞᱟ ᱤᱡ ᱮ ᱥᱮᱱ ᱟᱠᱟᱱᱟ ᱮᱱᱠᱷᱟᱱ ᱩᱱᱤ ᱦᱚᱸ ᱵᱮᱰ ᱠᱚ ᱮᱢᱟᱭ ᱜᱮᱭᱟ ᱟᱨ ᱥᱚᱨᱠᱟᱨᱤ ᱨᱮᱫᱚ ᱵᱟᱝ ᱛᱟᱦᱮᱱᱟ ᱛᱚ ᱚᱸᱰᱮ ᱫᱚ ᱡᱚᱞᱫᱤ ᱨᱟᱱᱮ ᱩᱱᱤ ᱫᱚ ᱡᱮᱭᱥᱮ ᱜᱮ ᱡᱟᱞᱫᱤ ᱵᱮᱥ ᱢᱮ ᱛᱮᱭᱥᱮ ᱜᱮ ᱩᱱᱤ ᱫᱚ ᱯᱚᱭᱥᱟ ᱦᱟᱛᱟᱣ ᱨᱮᱱᱟᱜ ᱠᱟᱢ ᱠᱟᱱ ᱛᱟᱭᱟ ᱥᱮ ᱟᱨ ᱥᱚᱨᱠᱟᱨ ᱨᱮᱫᱚ ᱵᱟᱝ ᱩᱱᱤ ᱫᱚ ᱟᱨᱟᱢ ᱛᱮ ᱵᱮᱥᱚᱜᱼᱟ ᱴᱷᱤᱠᱚᱜ ᱟᱢ ᱩᱱᱤ ᱫᱚ ᱠᱚᱱᱚ ᱦᱟᱲᱵᱟᱲ ᱫᱚ ᱵᱟᱝ ᱩᱱᱤ ᱫᱚ ᱡᱟᱦᱟᱸ ᱛᱤᱥ ᱜᱮᱢ ᱵᱮᱥᱚᱜ ᱠᱟᱱᱟ ᱮᱞᱟᱡᱮᱫ ᱢᱮᱜᱮᱭᱟᱭ ᱮᱞᱟᱡᱮᱫ ᱢᱮᱜᱮᱭᱟᱭ ᱚᱱᱟᱜᱮ